ᱦᱮᱸ ᱦᱮᱸ ᱡᱚᱸᱦᱟᱨ ᱡᱚᱸᱦᱟᱨ ᱟᱪᱪᱷᱟ ᱟᱪᱪᱷᱟ ᱟᱪᱪᱷᱟ ᱟᱪᱪᱷᱟ ᱟᱹᱞᱤᱧ ᱟᱹᱞᱤᱧ ᱱᱚᱣᱟ ᱚ ᱟᱹᱞᱤᱧ ᱨᱮᱱ ᱫᱚ ᱢᱤᱫᱴᱟᱱ ᱴᱨᱟᱵᱷᱮᱹᱞ ᱮᱡᱮᱱᱴ ᱠᱟᱱᱟᱞᱤᱧ ᱦᱮᱸ ᱥᱮ ᱢᱟᱱᱮ ᱜᱟᱹᱰᱤᱛᱮ ᱦᱚᱲ ᱠᱚᱞᱤᱧ ᱤᱫᱤ ᱵᱟᱲᱟ ᱠᱚᱣᱟ ᱦᱮᱸ ᱡᱟᱦᱟᱸᱭ ᱡᱷᱟᱹᱞ ᱡᱷᱟᱹᱞ ᱴᱩᱨ ᱠᱚᱠᱚ ᱪᱟᱞᱟᱜᱼᱟ ᱡᱟᱦᱟᱸ ᱞᱮᱠᱟ ᱟᱵᱚᱣᱟᱜ ᱞᱩᱜᱩᱼᱵᱩᱨᱩ ᱦᱩᱭᱱᱟ ᱜᱷᱟᱱᱴᱟ ᱵᱟᱲᱮ ᱦᱩᱭᱱᱟ ᱦᱮᱸ ᱟᱨ ᱚᱱᱟ ᱠᱷᱚᱱ ᱦᱟᱱᱛᱮ ᱦᱟᱸᱜ ᱟᱵᱚᱣᱟᱜ ᱢᱟᱨᱟᱝ ᱵᱩᱨᱩ ᱛᱟᱵᱚᱱ ᱡᱟᱦᱟᱸ ᱦᱮᱸ ᱥᱮ ᱟᱫᱚ ᱟᱹᱵᱤᱱ ᱴᱷᱮᱱ ᱫᱚ ᱱᱚᱣᱟ ᱦᱟᱸᱜ ᱟᱹᱞᱤ ᱞᱤᱧ ᱟᱥᱟᱜ ᱠᱟᱱᱟ ᱡᱮ ᱠᱤᱪᱷᱩᱜᱟᱱ ᱦᱚᱲ ᱠᱚ ᱦᱩᱱᱟᱹᱝ ᱠᱷᱚᱫᱽᱫᱟᱨ ᱠᱚᱵᱤᱱ ᱧᱟᱢ ᱞᱮᱜᱮ ᱡᱳᱜᱟᱲ ᱧᱚᱜ ᱞᱮᱜᱮ ᱦᱮᱸ ᱦᱮᱸ ᱟᱫᱚ ᱱᱚᱣᱟ ᱫᱚ ᱦᱟᱸᱜ ᱱᱚᱝᱠᱟᱜ ᱠᱟᱱᱟ ᱟᱪᱪᱷᱟ ᱟᱸᱡᱚᱢ ᱢᱮᱥᱮ ᱟᱥᱚᱞ ᱱᱚᱣᱟ ᱫᱚ ᱱᱤᱛᱚᱜ ᱫᱚ ᱱᱚᱝᱠᱟ ᱱᱟᱦᱟᱜ ᱯᱮᱠᱮᱡᱽ ᱦᱚᱸ ᱠᱤᱪᱷᱩ ᱢᱮᱱᱟᱜᱼᱟ ᱦᱮᱸ ᱥᱮ ᱟᱫᱚ ᱟᱞᱚ ᱵᱤᱱ ᱪᱤᱱᱛᱟᱹᱭᱟᱥᱮ ᱟᱹᱵᱤᱱ ᱡᱟᱦᱟᱸ ᱫᱚ ᱢᱳᱴᱟᱢᱩᱴᱤ ᱟᱹᱞᱤᱧ ᱢᱤᱫ ᱫᱤᱱ ᱨᱮ ᱯᱟᱥᱥᱳ ᱴᱟᱠᱟ ᱞᱤᱧ ᱟᱹᱵᱤᱱ ᱞᱤᱧ ᱦᱟᱹᱴᱤᱧ ᱟᱹᱵᱤᱱᱟ ᱦᱮᱸ ᱡᱟᱦᱟᱸᱜᱮ ᱠᱮ ᱱᱰᱤᱰᱮ ᱴ ᱡᱟᱦᱟᱸᱜᱮ ᱟᱹᱵᱤᱱ ᱯᱮᱥᱮᱧᱡᱟᱨ ᱚᱱᱮ ᱪᱟᱞᱟᱜ ᱞᱟᱹᱜᱤᱫ ᱦᱚᱲᱵᱤᱱ ᱧᱟᱢ ᱠᱚᱣᱟ ᱚᱱᱟ ᱠᱷᱚᱱ ᱵᱷᱤᱛᱤᱨ ᱠᱷᱚᱱ ᱜᱮ ᱦᱟᱸᱜ ᱟᱹᱵᱤᱱ ᱟᱨᱦᱚᱸ ᱞᱤᱧ ᱮᱢᱟ ᱟᱹᱵᱤᱱᱟ ᱦᱮᱸ ᱯᱟᱨᱥᱮᱱᱴᱮᱡᱽ ᱠᱟᱛᱷᱟ ᱫᱚ ᱢᱤᱫ ᱫᱤᱱ ᱨᱮ ᱯᱟᱥᱥᱚ ᱴᱟᱠᱟ ᱜᱟᱱᱚᱜᱼᱟ ᱥᱮ ᱦᱮᱸ ᱜᱚᱝᱠᱮ ᱯᱚᱱᱨᱚᱥᱚ ᱴᱟᱠᱟ ᱫᱚ ᱦᱮᱸ ᱟᱫᱚ ᱜᱚᱝᱠᱮ ᱟᱸᱡᱚᱢ ᱵᱤᱱ ᱥᱮ ᱦᱮᱸᱥᱮ ᱟᱹᱵᱤᱱᱟᱜ ᱦᱚᱸ ᱵᱟᱝᱼᱟ ᱟᱹᱞᱤᱧᱟᱜ ᱦᱚᱸ ᱵᱟᱝᱼᱟ ᱚᱱᱟ ᱩᱛᱟᱹᱨ ᱫᱚ ᱟᱹᱞᱤᱧ ᱦᱚᱸ ᱟᱹᱰᱤ ᱡᱳᱨ ᱞᱤᱧ ᱜᱷᱟᱴᱟᱣ ᱩᱛᱟᱹᱨᱚᱜ ᱠᱟᱱᱟ ᱦᱮᱸᱥᱮ ᱯᱚᱱᱨᱚ ᱥᱚ ᱫᱚ ᱵᱟᱝᱼᱟ ᱟᱹᱞᱤᱧ ᱢᱳᱴᱟᱢᱩᱴᱤ ᱦᱟᱡᱟᱨ ᱴᱟᱠᱟᱞᱤᱧ ᱮᱢᱟ ᱟᱹᱵᱤᱱᱟ ᱪᱮᱫ ᱦᱚᱸ ᱵᱟᱝ ᱛᱚ ᱟᱹᱵᱤᱱ ᱧᱟᱢ ᱛᱮᱫ ᱧᱟᱢ ᱟᱹᱞᱤᱧ ᱵᱤᱱ ᱪᱟᱞᱟᱜ ᱢᱟ ᱵᱟᱹᱵᱤᱱ ᱪᱟᱞᱟᱜ ᱠᱟᱱ ᱫᱚ ᱦᱮᱸ ᱟᱪᱪᱷᱟ ᱛᱚᱵᱮ ᱤᱱᱟᱹ ᱢᱳᱴᱟᱢᱩᱴᱤ ᱦᱟᱡᱟᱨ ᱴᱟᱠᱟ ᱵᱟᱝᱠᱷᱟᱱ ᱫᱚ ᱤᱱᱟᱹ ᱵᱟᱨᱚᱥᱚ ᱴᱟᱠᱟ ᱞᱤᱧ ᱮᱢᱟ ᱟᱹᱵᱤᱱᱟ ᱦᱮᱸ ᱟᱫᱚ ᱧᱮᱞ ᱵᱤᱱ ᱛᱮᱦᱮᱧᱟᱜ ᱠᱟᱛᱷᱟ ᱫᱚ ᱵᱟᱝ ᱠᱟᱱ ᱫᱚ ᱦᱮᱸ ᱥᱮ ᱟᱞᱟᱝᱼᱟᱜ ᱥᱟᱹᱜᱟᱹᱭ ᱫᱚ ᱡᱚᱲᱟᱣᱮᱱᱟ ᱱᱤᱛᱚᱜ ᱫᱚ ᱴᱷᱤᱠᱟᱹᱭᱮᱫᱼᱟ ᱵᱤᱱ ᱛᱚ ᱥᱟᱹᱜᱟᱹᱭ ᱡᱚᱲᱟᱣ ᱞᱮᱱᱠᱷᱟᱱ ᱟᱫᱚ ᱟᱞᱟᱝ ᱫᱚ ᱱᱚᱝᱠᱟ ᱫᱚ ᱜᱟᱛᱮ ᱞᱮᱠᱟᱞᱟᱝ ᱛᱟᱦᱮᱱᱟ ᱜᱟᱛᱮ ᱞᱮᱠᱟᱞᱟᱝ ᱠᱟᱹᱢᱤᱭᱟ ᱦᱮᱸ ᱟᱹᱵᱤᱱ ᱦᱚᱸ ᱰᱷᱮᱹᱨ ᱟᱞᱚᱵᱤᱱ ᱯᱷᱟᱭᱫᱟᱭ ᱢᱟ ᱟᱹᱞᱤᱧ ᱦᱚᱸ ᱰᱷᱮᱹᱨ ᱟᱞᱚ ᱞᱤᱧ ᱯᱷᱟᱭᱫᱟᱭ ᱢᱟ ᱦᱮᱸ ᱥᱮ ᱥᱚᱢᱟᱱ ᱥᱚᱢᱟᱱ ᱵᱷᱟᱲᱟ ᱜᱮ ᱛᱟᱞᱟᱝ ᱦᱩᱭᱩᱜ ᱢᱟ ᱠᱟᱛᱷᱟ ᱫᱚ ᱱᱤᱛᱚᱜ ᱫᱚ ᱞᱩᱜᱩᱼᱵᱩᱨᱩ ᱪᱟᱞᱟᱜ ᱞᱟᱹᱜᱤᱫ ᱛᱮ ᱟᱹᱰᱤ ᱰᱷᱮᱹᱨ ᱫᱚ ᱦᱟᱸᱜ ᱯᱩᱭᱥᱟᱹ ᱵᱟᱝ ᱠᱚ ᱨᱮᱵᱮᱱ ᱠᱟᱱᱟ ᱦᱮᱸᱥᱮ ᱟᱹᱰᱤ ᱰᱷᱮᱹᱨ ᱦᱟᱛᱟᱣ ᱞᱮᱠᱷᱟᱱ ᱩᱱᱠᱩ ᱦᱚᱸ ᱪᱟᱞᱟᱜ ᱨᱮ ᱟᱠᱚ ᱥᱚᱢᱵᱷᱚᱵᱽ ᱵᱟᱠᱚ ᱵᱩᱡᱷᱟᱹᱣᱟ ᱢᱮᱱᱟᱠᱚ ᱥᱚᱥᱛᱟ ᱛᱮ ᱮᱴᱟᱜ ᱨᱮ ᱧᱟᱢᱚᱜ ᱠᱟᱱᱟ ᱮᱸᱰᱮᱠᱷᱟᱱ ᱟᱹᱵᱤᱱ ᱴᱷᱮᱱ ᱩᱱᱟᱹᱜ ᱰᱷᱮᱹᱨ ᱦᱟᱛᱟᱣ ᱠᱷᱟᱱ ᱪᱤᱠᱟᱹᱞᱮ ᱪᱟᱞᱟᱜᱼᱟ ᱱᱤᱛᱚᱜ ᱢᱳᱴᱟᱢᱩᱴᱤ ᱯᱩᱱ ᱦᱟᱡᱟᱨ ᱴᱟᱠᱟ ᱦᱟᱸᱜ ᱩᱱᱠᱩ ᱦᱟᱸᱜ ᱠᱚ ᱮᱢᱚᱜ ᱠᱚ ᱨᱮᱵᱮᱱ ᱠᱟᱱᱟ ᱤᱱᱟᱹᱜ ᱜᱟᱱ ᱞᱟᱜᱟᱜ ᱠᱟᱱᱟ ᱦᱮᱸ ᱪᱮ ᱦᱳᱭ ᱦᱳᱭ ᱦᱮᱸ ᱦᱮᱸ ᱵᱟᱝ ᱵᱟᱝ ᱜᱚᱝᱠᱮ ᱚᱱᱠᱟ ᱟᱞᱚ ᱵᱚᱱ ᱩᱭᱦᱟᱹᱨᱟ ᱦᱮᱸ ᱥᱮ ᱚᱱᱠᱟ ᱟᱞᱚᱵᱮᱱ ᱩᱭᱦᱟᱹᱨᱟ ᱦᱮᱸ ᱥᱮ ᱟᱨ ᱵᱟᱝᱠᱷᱟᱱ ᱟᱹᱞᱤᱧᱟᱜ ᱵᱟᱨᱮᱛᱮ ᱡᱟᱦᱟᱸᱭ ᱵᱤᱱ ᱠᱩᱞᱤ ᱫᱟᱲᱮᱭᱟᱠᱚᱣᱟ ᱦᱮᱸᱥᱮ ᱚᱠᱟ ᱞᱮᱠᱟᱱ ᱟᱹᱞᱤᱧ ᱦᱟᱺᱰᱤ ᱪᱟᱞᱟᱣᱤᱡ ᱠᱟᱱᱟᱞᱤᱧ ᱥᱮ ᱚᱠᱟ ᱞᱮᱠᱟᱱ ᱦᱚᱲ ᱠᱟᱱᱟᱞᱤᱧ ᱢᱮᱱᱛᱮ ᱟᱹᱞᱤᱧᱟᱜ ᱵᱩᱜᱤ ᱵᱟᱹᱲᱤᱡ ᱡᱟᱦᱟᱸᱭ ᱦᱚᱲ ᱠᱚᱴᱷᱮᱱ ᱵᱤᱱ ᱠᱩᱞᱤ ᱵᱟᱲᱟᱭ ᱡᱚᱝ ᱫᱟᱲᱮᱭᱟᱜᱼᱟ ᱦᱮᱸ ᱟᱨ ᱡᱩᱫᱤ ᱚᱱᱠᱟ ᱦᱩᱭᱩᱜ ᱠᱷᱟᱱ ᱫᱚ ᱤᱱᱟᱹ ᱯᱚᱨᱮ ᱫᱚ ᱟᱞᱚ ᱵᱤᱱ ᱧᱟᱢ ᱟᱹᱞᱤᱧᱟ ᱦᱮᱸ ᱦᱮᱸ ᱦᱮᱸ ᱧᱮᱞ ᱠᱟᱜ ᱠᱚᱣᱟᱞᱤᱧ ᱧᱮᱞ ᱠᱟᱜ ᱠᱚᱣᱟᱞᱤᱧ ᱵᱟᱝ ᱵᱟᱝ ᱵᱟᱝ ᱟᱹᱞᱤᱧ ᱫᱚ ᱚᱱᱠᱟ ᱫᱚ ᱵᱟᱝᱼᱟ ᱨᱟᱭ ᱠᱟᱠᱲᱟᱣᱟᱜ ᱦᱮᱸ ᱚᱱᱠᱟ ᱫᱚ ᱵᱟᱝ ᱟᱹᱞᱤᱧ ᱫᱚ ᱨᱟᱭ ᱠᱟᱠᱲᱟᱣᱟᱜ ᱡᱟᱦᱟᱸ ᱞᱮᱠᱟ ᱨᱚᱝ ᱠᱚ ᱵᱚᱫᱚᱞᱟ ᱚᱱᱠᱟ ᱫᱚ ᱵᱟᱝ ᱟᱹᱞᱤᱧ ᱫᱚ ᱦᱮᱸ ᱥᱮ ᱡᱟᱦᱟᱸ ᱨᱚᱝ ᱛᱟᱹᱞᱤᱧ ᱢᱮᱱᱟᱜᱼᱟ ᱱᱤᱭᱟᱹ ᱨᱚᱝ ᱜᱮ ᱛᱟᱦᱮᱱᱟ ᱦᱮᱸᱥᱮ ᱚᱱᱠᱟ ᱨᱟᱭ ᱠᱟᱠᱲᱟᱣᱟᱜ ᱞᱮᱠᱟ ᱨᱚᱝ ᱫᱚ ᱵᱟᱝ ᱵᱚᱫᱚᱞᱚᱜ ᱛᱟᱹᱞᱤᱧ ᱠᱟᱹᱴᱤᱡ ᱦᱟᱱᱟ ᱫᱟᱨᱮ ᱨᱮ ᱫᱮᱡᱼᱮᱱ ᱠᱷᱟᱱ ᱚᱱᱟ ᱫᱟᱨᱮ ᱨᱮᱱᱟᱜ ᱨᱚᱝᱼᱤᱧ ᱦᱟᱛᱟᱣᱟ ᱱᱤᱛᱚᱜ ᱮᱴᱟᱜ ᱫᱟᱨᱮ ᱨᱮᱧ ᱫᱮᱡ ᱞᱮᱱᱠᱷᱟᱱ ᱚᱱᱟ ᱫᱟᱨᱮ ᱨᱮᱭᱟᱜ ᱨᱚᱝᱼᱤᱧ ᱦᱟᱛᱟᱣᱟ ᱚᱱᱠᱟ ᱫᱚ ᱵᱟᱝᱼᱟ ᱢᱤᱫᱴᱮᱱ ᱨᱚᱝ ᱜᱮ ᱛᱟᱦᱮᱱᱟ ᱦᱮᱸ ᱥᱮ ᱟᱪᱪᱷᱟ ᱴᱷᱤᱠ ᱴᱷᱤᱠ ᱜᱮᱭᱟ ᱛᱚᱵᱮ ᱴᱷᱤᱠ ᱜᱮᱭᱟ ᱛᱚᱵᱮ ᱢᱟ ᱡᱚᱸᱦᱟᱨ ᱡᱚᱸᱦᱟᱨ ᱦᱮᱸ ᱱᱚᱝᱠᱟᱜᱮ ᱥᱟᱹᱜᱟᱹᱭ ᱛᱟᱞᱟᱝ ᱛᱟᱦᱮᱱ ᱢᱟ ᱟᱞᱟᱝᱼᱟᱜ ᱦᱮᱸ ᱴᱷᱤᱠ ᱴᱷᱤᱠ ᱢᱟ ᱡᱚᱸᱦᱟᱨ